ᱦᱮᱸ ᱠᱤᱪᱷᱩ ᱦᱟᱹᱠᱩ ᱥᱟᱵ ᱨᱮ ᱪᱮᱞᱮᱡᱽ ᱠᱚ ᱫᱚ ᱢᱮᱱᱟᱜ ᱟᱠᱟᱫᱟ ᱡᱮᱢᱚᱱ ᱡᱟᱹᱥᱛᱤ ᱫᱟᱜ ᱠᱚᱨᱮ ᱦᱟᱹᱠᱩ ᱥᱟᱵ ᱞᱮᱠᱚ ᱠᱷᱟᱱ ᱡᱟᱞ ᱟᱛᱮᱜ ᱯᱟᱭᱨᱟ ᱪᱟᱞᱟᱣ ᱠᱟᱛᱮᱜ ᱡᱟᱞ ᱛᱮ ᱦᱟᱹᱨᱩᱵ ᱠᱟᱛᱮ ᱠᱚ ᱥᱟᱵᱚᱜᱼᱟ ᱟᱨ ᱰᱩᱵᱩᱡ ᱠᱟᱛᱮᱜ ᱦᱟᱹᱛᱷᱲᱟᱹᱣ ᱠᱚ ᱦᱩᱭᱩᱜᱼᱟ ᱚᱱᱠᱟ ᱠᱟᱛᱮᱜ ᱱᱚᱣᱟ ᱨᱮᱱᱟᱜ ᱪᱮᱞᱮᱡᱽ ᱫᱚ ᱟᱨ ᱚᱱᱟ ᱨᱮ ᱦᱚᱭ ᱦᱤᱥᱤᱫ ᱦᱚᱸ ᱧᱟᱢ ᱵᱟᱲᱟ ᱠᱟᱱᱟ ᱚᱱᱠᱟ ᱜᱮ ᱢᱤᱫ ᱫᱷᱟᱣ ᱢᱤᱫ ᱚᱠᱛᱮ ᱢᱤᱫ ᱴᱟᱝ ᱢᱟᱹᱜᱨᱤ ᱦᱟᱹᱠᱩ ᱡᱟᱞ ᱨᱮ ᱦᱟᱹᱛᱷᱲᱟᱹᱣ ᱞᱮᱫᱮ ᱛᱟᱦᱮᱫ ᱩᱱᱤ ᱚᱱᱟ ᱛᱤ ᱨᱮ ᱯᱟᱹᱴᱤ ᱞᱤᱫᱤᱧᱟᱹᱭ ᱮᱱᱠᱷᱟᱱ ᱟᱫᱚ ᱫᱟᱜ ᱠᱷᱚᱱ ᱨᱟᱠᱟᱵ ᱠᱟᱛᱮᱜ ᱦᱟᱥᱯᱟᱛᱟᱞ ᱛᱮᱠᱚ ᱤᱫᱤ ᱠᱤᱫᱤᱧᱟ ᱟᱨ ᱚᱸᱰᱮ ᱴᱤᱴᱢᱮᱱᱴ ᱠᱟᱛᱮᱜ ᱱᱟᱯᱟᱭ ᱤᱱᱟᱹᱧ ᱱᱚᱝᱠᱟ ᱜᱮ ᱦᱟᱹᱠᱩ ᱥᱟᱶ ᱤᱧ ᱢᱩᱠᱟᱵᱤᱞᱟ ᱞᱮᱫ ᱛᱟᱦᱮᱸᱜ